ᱤᱧᱫᱚ ᱡᱟᱱᱣᱟᱨ ᱚᱱᱠᱟᱱ ᱡᱟᱱᱣᱟᱨ ᱤᱧ ᱟᱹᱥᱩᱞ ᱟᱠᱟᱫ ᱠᱚᱣᱟ ᱟᱫᱚ ᱩᱱᱠᱩ ᱡᱟᱱᱣᱟᱨ ᱟᱹᱥᱩᱞ ᱞᱟᱦᱟᱨᱮ ᱤᱧ ᱚᱱᱠᱟ ᱠᱩᱠᱢᱩ ᱛᱟᱦᱮᱸ ᱠᱟᱱ ᱛᱤᱧᱟᱹ ᱡᱮ ᱤᱧᱫᱚ ᱠᱷᱚᱵᱚᱨ ᱠᱟᱜᱚᱡᱽ ᱛᱟᱞᱟᱛᱮ ᱥᱮ ᱤᱭᱩᱴᱩᱵᱽ ᱪᱮᱱᱮᱞ ᱥᱮ ᱥᱳᱥᱟᱞ ᱢᱤᱰᱤᱭᱟ ᱛᱮ ᱧᱮᱞ ᱠᱟᱛᱮᱫ ᱠᱷᱚᱵᱚᱨ ᱵᱟᱲᱟᱭ ᱠᱟᱛᱮᱫ ᱤᱧᱫᱚ ᱩᱱᱠᱩ ᱡᱟᱱᱣᱟᱨ ᱮᱢᱚᱱ ᱡᱟᱱᱣᱟᱨ ᱤᱧ ᱟᱹᱥᱩᱞ ᱟᱠᱟᱫ ᱠᱚᱣᱟ ᱚᱱᱠᱟᱱ ᱡᱟᱱᱣᱟᱨ ᱟᱹᱥᱩᱞ ᱞᱟᱦᱟᱨᱮ ᱚᱱᱠᱟᱧ ᱜᱩᱱᱟᱹᱱ ᱞᱮᱱᱟ ᱡᱮ ᱚᱠᱚᱭ ᱡᱟᱱᱣᱟᱨ ᱟᱹᱥᱩᱞ ᱠᱟᱛᱮᱫ ᱤᱧᱟᱹᱜ ᱢᱤᱫᱴᱟᱱ ᱞᱟᱵᱷ ᱡᱚᱱᱚᱠ ᱤᱧ ᱦᱩᱭᱩᱜᱼᱟ ᱛᱳ ᱚᱱᱟ ᱚᱱᱟ ᱠᱷᱚᱵᱚᱨ ᱫᱚ ᱤᱭᱩᱴᱩᱵᱽ ᱛᱟᱞᱟᱛᱮ ᱥᱮ ᱥᱳᱥᱟᱞ ᱢᱤᱰᱤᱭᱟ ᱛᱟᱞᱟᱛᱮ ᱠᱷᱚᱵᱚᱨ ᱧᱟᱢ ᱠᱟᱛᱮᱫ ᱤᱧ ᱩᱱᱠᱩᱧ ᱟᱹᱥᱩᱞ ᱟᱠᱟᱫ ᱠᱚᱣᱟ ᱟᱹᱥᱩᱞ ᱥᱚᱸᱜᱮ ᱥᱚᱸᱜᱮ ᱛᱮ ᱩᱱ ᱩᱱᱠᱩᱣᱟᱜ ᱛᱤᱱ ᱥᱚᱢᱚᱭ ᱡᱚᱢ ᱧᱩ ᱞᱟᱜᱟᱜᱼᱟ ᱥᱮ ᱛᱤᱱ ᱥᱚᱢᱚᱭ ᱨᱩᱣᱟᱹ ᱦᱟᱹᱥᱩ ᱢᱮᱱᱟᱜ ᱛᱟᱠᱚᱣᱟ ᱚᱱᱟᱫᱚ ᱡᱚᱛᱚ ᱤᱭᱩᱴᱩᱵᱽ ᱪᱮᱱᱮᱞ ᱫᱟᱨᱟᱭ ᱛᱤᱧ ᱵᱟᱲᱟᱭᱮᱫᱟ ᱡᱮ ᱢᱤᱫᱴᱟᱱ ᱡᱟᱱᱣᱟᱨ ᱠᱟᱹᱴᱤᱡ ᱠᱷᱚᱱ ᱛᱮ ᱢᱟᱹᱱᱩᱥ ᱫᱷᱟᱹᱵᱤᱡ ᱚᱠᱟ ᱫᱤᱱ ᱚᱠᱟ ᱢᱟᱥ ᱡᱮ ᱩᱱᱠᱩᱣᱟᱜ ᱡᱚᱢ ᱞᱟᱜᱟᱜᱼᱟ ᱥᱮ ᱢᱤᱫᱴᱟᱱ ᱨᱩᱣᱟᱹ ᱢᱮᱱᱟᱜ ᱛᱟᱠᱚᱣᱟ ᱚᱱᱟ ᱨᱩᱣᱟᱹ ᱫᱚ ᱥᱚᱥᱟᱞ ᱢᱤᱰᱤᱭᱟ ᱵᱟ ᱤᱭᱩᱴᱩᱵᱽ ᱪᱮᱱᱮᱞ ᱠᱷᱚᱱ ᱛᱤᱧ ᱚᱱᱟᱧ ᱵᱟᱰᱟᱭᱮᱫᱟ ᱛᱳ ᱚᱱᱠᱟᱱ ᱫᱟᱬᱮ ᱜᱚᱲᱚᱭ ᱮᱢᱟ ᱠᱟᱣᱫᱤᱧᱟ ᱤᱭᱩᱴᱩᱵᱽ ᱡᱮ ᱤᱧ ᱤᱭᱩᱴᱩᱵᱽ ᱨᱮᱧ ᱧᱮᱞ ᱠᱟᱛᱮ ᱜᱮ ᱤᱧ ᱡᱟᱱᱣᱟᱨ ᱤᱧ ᱟᱹᱥᱩᱞ ᱫᱟᱲᱮ ᱟᱠᱚ ᱠᱟᱱᱟ ᱤᱭᱩᱴᱩᱵᱽ ᱧᱮᱞ ᱠᱟᱛᱮᱫ ᱜᱮ ᱥᱚᱢᱚᱭ ᱢᱚᱛᱳᱱ ᱨᱟᱱ ᱤᱧ ᱡᱚᱢ ᱦᱚᱪᱚ ᱫᱟᱲᱮ ᱟᱠᱚ ᱠᱟᱱᱟ ᱥᱚᱢᱚᱭ ᱢᱚᱛᱚᱱ ᱤᱧ ᱛᱮᱜᱮ ᱴᱨᱤᱴᱢᱮᱱᱴ ᱤᱧ ᱮᱢᱟᱣᱟᱠᱚ ᱠᱟᱱᱟ ᱛᱟᱦᱚᱞᱮ ᱤᱭᱩᱴᱩᱵᱽ ᱮᱢᱚᱱ ᱡᱤᱱᱤᱥ ᱠᱟᱱᱟ ᱡᱮ ᱵᱟᱝ ᱫᱟᱲᱮᱜ ᱦᱚᱲ ᱫᱟᱲᱮᱭ ᱮᱢᱟ ᱵᱚᱱᱟ ᱚᱠᱟᱴᱟᱜ ᱡᱤᱱᱤᱥ ᱟᱵᱚ ᱚᱞᱚᱜ ᱯᱟᱲᱦᱟᱣ ᱠᱟᱛᱮᱫ ᱥᱤᱠᱷᱱᱟᱹᱛ ᱵᱟᱵᱚᱱ ᱧᱟᱢ ᱫᱟᱲᱮᱭᱟᱜ ᱠᱟᱱᱟ ᱛᱳ ᱟᱵᱚ ᱵᱮᱜᱚᱨ ᱚᱞᱚᱜ ᱯᱟᱲᱦᱟᱣ ᱠᱟᱛᱮᱫ ᱚᱱᱟ ᱡᱟᱱᱣᱟᱨ ᱟᱹᱥᱩᱞ ᱨᱮᱱᱟᱜ ᱵᱮᱜᱚᱨ ᱚᱞᱚᱜ ᱯᱟᱲᱦᱟᱣ ᱠᱟᱛᱮᱫ ᱟᱵᱚ ᱤᱭᱩᱴᱩᱵᱽ ᱧᱮᱞ ᱠᱟᱛᱮᱫ ᱠᱚᱢ ᱴᱟᱠᱟ ᱠᱷᱚᱨᱪᱟ ᱠᱟᱛᱮᱫ ᱠᱚᱢ ᱥᱚᱢᱚᱭ ᱮᱢ ᱠᱟᱛᱮᱫ ᱤᱭᱩᱴᱩᱵᱽ ᱨᱮᱱᱟᱜ ᱪᱮᱱᱮᱞ ᱧᱮᱞ ᱠᱟᱛᱮᱫ ᱚᱱᱠᱟ ᱡᱟᱱᱣᱟᱨ ᱵᱚᱱ ᱟᱹᱥᱩᱞ ᱫᱟᱲᱮᱭᱟᱠᱚᱣᱟ ᱛᱳ ᱟᱵᱚ ᱚᱠᱟ ᱨᱮᱦᱚᱸ ᱴᱨᱮᱱᱤᱝ ᱚᱜ ᱵᱟᱝ ᱪᱟᱞᱟᱣ ᱞᱟᱜᱟ ᱦᱩᱭᱩᱜ ᱛᱟᱵᱚᱱᱟ ᱥᱚᱢᱚᱭ ᱦᱚᱸ ᱵᱟᱝ ᱮᱢ ᱦᱩᱭᱩᱜ ᱛᱟᱵᱚᱱᱟ ᱛᱳ ᱚᱱᱟ ᱠᱚ ᱡᱤᱱᱤᱥ ᱟᱵᱚ ᱤᱭᱩᱴᱩᱵᱽ ᱛᱟᱞᱟᱭᱛᱮ ᱤᱧᱤᱧ ᱵᱟᱲᱟᱭ ᱫᱟᱲᱮ ᱟᱠᱟᱫ ᱛᱮ ᱛᱮᱦᱤᱧ ᱡᱟᱱᱣᱟᱨ ᱤᱧ ᱟᱹᱥᱩᱞ ᱫᱟᱲᱮ ᱟᱠᱟᱫ ᱠᱚᱣᱟ ᱛᱟᱭᱚᱢ ᱛᱤᱧ ᱡᱚᱢ ᱦᱚᱪᱚᱭᱮᱫ ᱠᱚᱣᱟ ᱟᱨ ᱚᱱᱠᱟᱱ ᱡᱟᱱᱣᱟᱨ ᱤᱧ ᱟᱹᱥᱩᱞ ᱟᱠᱟᱫ ᱠᱚᱣᱟ ᱡᱮ ᱞᱟᱵᱷ ᱡᱚᱱᱚᱠ ᱪᱷᱟᱲᱟ ᱫᱚ ᱞᱚᱥ ᱫᱚ ᱵᱟᱹᱱᱩᱜ ᱛᱤᱧᱟᱹ ᱯᱨᱚᱛᱤ ᱫᱤᱱ ᱫᱟᱢ ᱵᱟᱲᱦᱟᱜ ᱠᱟᱱᱟ ᱯᱨᱚᱛᱤᱫᱤᱱ ᱜᱮ ᱚᱱᱟ ᱡᱟᱱᱣᱟᱨ ᱠᱚ ᱵᱟᱲᱦᱟᱜ ᱠᱟᱱ ᱛᱤᱧᱟᱹ ᱵᱚᱪᱷᱚᱨ ᱠᱮ ᱵᱚᱪᱷᱚᱨ ᱚᱱᱟᱫᱚ ᱤᱧ ᱦᱚᱸ ᱤᱭᱩᱴᱩᱵᱽ ᱪᱮᱱᱮᱞ ᱛᱤᱧ ᱵᱟᱲᱟᱭ ᱠᱮᱫᱟ ᱛᱳ ᱚᱱᱟ ᱛᱤᱧ ᱢᱮᱱ ᱮᱫᱟ ᱤᱭᱩᱴᱩᱵᱽ ᱪᱮᱱᱮᱞ ᱫᱚ ᱚᱱᱠᱟᱱ ᱫᱟᱲᱮᱭ ᱮᱢᱟ ᱠᱟᱣᱫᱤᱧᱟ ᱛᱳ ᱚᱱᱟ ᱠᱚ ᱢᱮᱱᱟ ᱟᱹᱰᱤ ᱫᱟᱲᱮ ᱮᱢᱟ ᱠᱟᱣᱫᱤᱧᱟ ᱚᱠᱟᱴᱟᱜ ᱯᱟᱲᱦᱟᱣ ᱠᱟᱛᱮᱫ ᱥᱤᱠᱷᱱᱟᱹᱛ ᱵᱟᱹᱧ ᱧᱟᱢ ᱞᱮᱫ ᱚᱱᱟ ᱤᱭᱩᱴᱩᱵᱽ ᱨᱮ ᱧᱮᱞ ᱠᱟᱛᱮᱫ ᱤᱧ ᱛᱮᱦᱤᱧ ᱟᱹᱰᱤ ᱞᱟᱹᱴᱩ ᱡᱟᱱᱣᱟᱨ ᱟᱹᱥᱩᱞ ᱨᱮᱱᱟᱜ ᱪᱟᱥᱚᱜ ᱠᱟᱹᱱᱟᱹᱧ